ᱤᱧ ᱚᱝᱠᱟ ᱦᱟᱹᱴᱭᱟᱹ ᱠᱷᱚᱡ ᱥᱮ ᱫᱚᱠᱟᱱ ᱠᱷᱚᱡ ᱵᱟᱡᱟᱨ ᱠᱷᱚᱡ ᱥᱟᱵᱚᱱᱤᱧ ᱟᱜᱩ ᱞᱮᱫᱟ ᱫᱟᱢ ᱱᱚᱣᱟ ᱫᱟᱢ ᱛᱮᱜᱤᱧ ᱠᱤᱨᱤᱧ ᱟᱜᱩ ᱠᱮᱫᱟ ᱢᱮᱱᱠᱷᱟᱱ ᱚᱲᱟᱜ ᱨᱮ ᱟᱜᱩ ᱠᱟᱛᱮᱫ ᱚᱱᱟ ᱥᱟᱵᱚᱱ ᱛᱮᱦᱚᱸ ᱥᱚ ᱦᱚᱸ ᱵᱟᱝ ᱥᱚ ᱠᱟᱱᱟ ᱢᱚᱡᱽ ᱦᱚᱸ ᱵᱟᱝ ᱟᱹᱭᱠᱟᱹᱜ ᱠᱟᱱᱟ ᱟᱨ ᱚᱱᱟ ᱛᱮ ᱟᱹᱰᱤ ᱢᱩᱥᱠᱤᱞ ᱟᱫᱚ ᱱᱤᱭᱟᱹ ᱯᱮᱨ ᱠᱷᱚᱡ ᱫᱚ ᱚᱝᱠᱟᱱ ᱥᱟᱵᱚᱱ ᱫᱚ ᱟᱨ ᱵᱟᱹᱧ ᱟ ᱜᱩᱭᱟ ᱧᱮᱞ ᱠᱟᱛᱮᱜᱤᱧ ᱟᱜᱩᱭᱟ ᱡᱟᱦᱟᱸ ᱛᱤᱥᱤᱧ ᱪᱟᱞᱟᱜᱼᱟ ᱵᱟᱡᱟᱨᱠᱚ ᱥᱮ ᱫᱚᱠᱟᱱ ᱠᱷᱚᱡ ᱤᱧ ᱟᱜᱩᱭᱟ ᱱᱤᱭᱟᱹ ᱯᱚᱨ ᱠᱷᱚᱡ ᱫᱚ ᱢᱚᱡᱽ ᱧᱮᱞ ᱠᱟᱛᱮᱫ ᱥᱮ ᱢᱚᱡᱽ ᱛᱮ ᱠᱩᱞᱤ ᱵᱩᱡᱷᱟᱹᱣ ᱠᱟᱛᱮᱫ ᱥᱟᱵᱚᱱ ᱜᱤᱧ ᱟᱹᱜᱩᱭᱟ ᱫᱚᱠᱟᱱ ᱠᱚᱨᱮ ᱦᱚᱸ ᱟᱭᱢᱟ ᱨᱚᱠᱚᱢ ᱥᱟᱵᱚᱱ ᱠᱚᱠᱚ ᱫᱚᱠᱟᱱ ᱵᱟᱲᱟᱭᱮᱫ ᱠᱟᱱ ᱜᱮᱭᱟ ᱢᱮᱱᱠᱷᱟᱡ ᱱᱤᱭᱟᱹ ᱵᱟᱨ ᱫᱚ ᱢᱚᱡᱽ ᱛᱮ ᱧᱮᱞ ᱠᱟᱛᱮᱫ ᱥᱟᱵᱚᱱᱤᱧ ᱟᱜᱩᱭᱟ ᱚᱝᱠᱟᱱ ᱥᱟᱵᱚᱱ ᱟᱨ ᱛᱤᱥ ᱦᱚᱸ ᱵᱟᱹᱧ ᱟᱹᱜᱩᱭᱟ